ᱤᱧ ᱧᱮᱞ ᱟᱠᱟᱫ ᱚᱱᱟ ᱠᱚ ᱴᱨᱟᱠᱴᱚᱨ ᱫᱚ ᱟᱹᱰᱤ ᱠᱟᱹᱢᱤ ᱞᱮᱠᱟᱟᱜ ᱠᱟᱱᱟ ᱟᱞᱮ ᱥᱮᱫ ᱫᱚ ᱤᱧᱫᱩᱧ ᱧᱮᱞ ᱟᱠᱟᱫᱼᱟ ᱚᱱᱟ ᱥᱚᱨᱟᱡᱽ ᱴᱨᱟᱠᱴᱚᱨ ᱟᱨ ᱱᱚᱣᱟ ᱴᱨᱟᱠᱴᱚᱨ ᱛᱮᱫᱚ ᱵᱚᱨᱥᱟᱹ ᱨᱮᱠᱚ ᱥᱤᱭᱟᱹ ᱠᱷᱮᱛ ᱠᱚ ᱠᱷᱮᱛ ᱞᱚᱥᱚᱫ ᱠᱷᱮᱛ ᱠᱚ ᱠᱚ ᱞᱚᱥᱚᱫᱟ ᱟᱨ ᱚᱱᱟᱛᱮ ᱟᱞᱮ ᱦᱚᱸ ᱦᱩᱲᱩ ᱞᱮ ᱨᱚᱦᱚᱭ ᱫᱟᱲᱮᱭᱟᱜᱼᱟ ᱟᱨ ᱛᱩᱲᱤ ᱮᱨ ᱥᱚᱢᱚᱭ ᱦᱚᱸ ᱢᱤᱫ ᱪᱟᱥ ᱠᱟᱛᱮᱫ ᱞᱮ ᱥᱤ ᱦᱚᱪᱚᱭᱟ ᱢᱤᱫ ᱪᱟᱥ ᱢᱟᱱᱮ ᱢᱤᱫ ᱫᱚᱢ ᱠᱟᱛᱮᱫ ᱜᱮ ᱟᱨ ᱛᱩᱲᱤ ᱠᱚᱞᱮ ᱮᱨᱼᱟ ᱟᱨ ᱜᱚᱦᱩᱢ ᱮᱨ ᱥᱚᱢᱚᱭ ᱦᱚᱸᱠᱚ ᱥᱤᱭᱳᱜᱟ ᱴᱨᱟᱠᱴᱚᱨ ᱛᱮᱜᱮ ᱢᱤᱫ ᱪᱟᱥ ᱠᱟᱛᱮᱫ ᱟᱨ ᱱᱤᱛᱚᱝ ᱡᱚᱱᱰᱨᱟ ᱠᱚ ᱟᱨᱡᱟᱣ ᱪᱟᱥ ᱟᱵᱟᱫ ᱦᱮᱱᱟᱜ ᱡᱚᱛᱚ ᱞᱮᱠᱟᱱᱟᱜ ᱠᱟᱹᱢᱤ ᱜᱮ ᱴᱨᱟᱠᱴᱚᱨ ᱛᱮᱜᱮ ᱱᱮᱛᱟᱨ ᱢᱟ ᱱᱟᱦᱮᱞ ᱠᱚᱢᱟ ᱵᱟᱹᱱᱩᱜ ᱠᱷᱟᱹᱞᱤ ᱴᱨᱟᱠᱴᱚᱨ ᱛᱮᱜᱮ ᱥᱤ ᱦᱚᱪᱚᱭ ᱦᱩᱭᱩᱜᱚᱜ ᱠᱟᱱᱟ ᱟᱨ ᱴᱚᱞᱤ ᱛᱮ ᱟᱞᱮ ᱥᱮᱫ ᱫᱚ ᱚᱱᱮ ᱟᱹᱞᱩ ᱪᱟᱥ ᱠᱚ ᱦᱩᱭᱩᱜᱚᱜᱼᱟ ᱴᱚᱞᱤ ᱛᱮᱠᱚ ᱜᱮᱢᱮᱨᱟ ᱟᱹᱞᱩ ᱠᱚ ᱜᱩᱦᱩᱢ ᱠᱚ ᱛᱩᱲᱤ ᱠᱚ ᱟᱨ ᱟᱞᱮ ᱥᱮᱫ ᱫᱚ ᱤᱭᱟᱹ ᱢᱟ ᱵᱟᱹᱱᱩᱜ ᱱᱮᱛᱟᱨ ᱢᱟ ᱥᱟᱜᱟᱲ ᱠᱚᱢᱟ ᱟᱫᱚ ᱚᱱᱟ ᱴᱚᱞᱤ ᱛᱮᱜᱮ ᱜᱮᱢᱮᱨ ᱵᱟᱲᱟᱭ ᱦᱩᱭᱩᱜᱚᱜ ᱠᱟᱱᱟ ᱚᱱᱟ ᱥᱤᱭᱚᱜᱼᱟᱸᱜ ᱠᱚ ᱨᱟᱲᱟ ᱱᱟᱦᱮᱞ ᱛᱮ ᱚᱱᱟ ᱡᱮᱴᱟ ᱢᱮᱲᱦᱮᱫ ᱨᱮᱱᱟᱜ ᱪᱮᱫ ᱠᱚ ᱢᱮᱛᱟᱜᱼᱟ ᱚᱱᱟᱛᱮᱫ ᱨᱟᱲᱟ ᱠᱟᱛᱮᱫ ᱠᱚ ᱤᱭᱟᱹ ᱚᱪᱚᱜ ᱮᱫᱟᱠᱚ ᱟᱨ ᱦᱟᱱᱮ ᱴᱚᱞᱤ ᱠᱚ ᱥᱮᱴᱫᱟ ᱟᱨ ᱚᱱᱟ ᱛᱮᱜᱮ ᱜᱚᱦᱩᱢ ᱠᱚ ᱛᱩᱲᱤ ᱠᱚ ᱟᱹᱞᱩ ᱠᱚ ᱞᱳᱰ ᱠᱟᱛᱮᱫ ᱵᱟᱡᱟᱨ ᱤᱫᱤ ᱠᱟᱛᱮᱫ ᱠᱚ ᱟᱠᱷᱨᱤᱧᱫᱟ ᱟᱫᱚ ᱴᱟᱨᱠᱴᱚᱨ ᱫᱚ ᱟᱹᱰᱤ ᱠᱟᱹᱢᱤ ᱞᱮᱠᱟᱱᱟᱜ ᱡᱤᱱᱤᱥ ᱠᱟᱱ ᱜᱮᱭᱟ